ᱢᱮᱱᱠᱷᱟᱱ ᱥᱟᱱᱟᱢ ᱞᱮᱠᱟᱱ ᱮᱱᱮᱡ ᱜᱮᱠᱚ ᱠᱩᱥᱤᱭᱟᱜᱼᱟ ᱪᱮᱞᱮᱠᱟ ᱫᱚᱝ ᱮᱱᱮᱡ ᱞᱟᱜᱽᱲᱮ ᱮᱱᱮᱡ ᱥᱚᱦᱨᱟᱭ ᱮᱱᱮᱡ ᱫᱟᱥᱟᱭ ᱮᱱᱮᱡ ᱵᱟᱦᱟ ᱮᱱᱮᱡ ᱱᱟᱹᱴᱣᱟᱹ ᱮᱱᱮᱡ ᱰᱤᱡᱮ ᱮᱱᱮᱡ ᱟᱨ ᱦᱚᱸ ᱮᱢᱟᱱ ᱮᱢᱟᱱ ᱠᱚ ᱪᱮᱫᱟᱜ ᱥᱮ ᱫᱚᱝ ᱞᱟᱜᱽᱲᱮ ᱮᱱᱮᱡ ᱫᱚ ᱵᱟᱯᱞᱟ ᱵᱤᱦᱟᱹᱨᱮ ᱟᱹᱰᱤ ᱡᱟᱥᱛᱤ ᱟᱹᱰᱤ ᱵᱮᱥ ᱠᱚ ᱮᱱᱮᱡᱟ ᱟᱨ ᱧᱮᱞ ᱦᱚᱸ ᱟᱹᱰᱤ ᱵᱮᱥ ᱧᱮᱞᱚᱜᱼᱟ ᱚᱱᱟ ᱤᱠᱟᱹᱛᱮ ᱫᱚᱝ ᱞᱟᱜᱽᱲᱮ ᱠᱚ ᱮᱱᱮᱡᱼᱟ ᱵᱟᱦᱟ ᱮᱱᱮᱡ ᱫᱚ ᱵᱟᱦᱟ ᱨᱮᱜᱮ ᱦᱩᱭᱩᱜᱼᱟ ᱟᱨ ᱵᱟᱦᱟ ᱨᱮᱜᱮ ᱵᱮᱥ ᱧᱮᱞᱚᱜᱼᱟ ᱟᱨ ᱥᱚᱨᱦᱟᱭ ᱮᱱᱮᱡ ᱦᱚᱸ ᱥᱚᱨᱦᱟᱭ ᱨᱮᱜᱮ ᱠᱚ ᱮᱱᱮᱡᱟ ᱚᱱᱟᱛᱮ ᱥᱚᱨᱦᱟᱭ ᱮᱱᱮᱡ ᱥᱚᱨᱦᱟᱭ ᱨᱮᱜᱮ ᱵᱮᱥ ᱵᱩᱡᱷᱟᱹᱜᱼᱟ ᱟᱫᱚ ᱫᱟᱥᱟᱭ ᱮᱱᱮᱡ ᱫᱚ ᱟᱥᱤᱱ ᱨᱮᱠᱚ ᱮᱱᱮᱡᱟ ᱚᱱᱟ ᱟᱹᱰᱤ ᱵᱮᱥ ᱮᱱᱮᱡ ᱠᱟᱱᱟ